ᱠᱟᱨᱩ ᱵᱤᱨᱤᱫ ᱦᱤᱛᱳᱜ ᱞᱟᱹᱜᱤᱫ ᱫᱚ ᱵᱮᱱᱟᱣᱟ ᱵᱚᱱ ᱠᱷᱟᱹᱧᱪᱤ ᱚᱱᱟ ᱵᱮᱱᱟᱣ ᱞᱟᱹᱜᱤᱫ ᱫᱚ ᱢᱟᱲᱟᱝ ᱢᱟᱫ ᱵᱚᱱ ᱜᱮᱫᱟ ᱚᱱᱟ ᱢᱟᱫ ᱜᱮᱫ ᱠᱟᱛᱮᱫ ᱚᱱᱟ ᱯᱟᱛᱞᱟ ᱯᱟᱛᱞᱟ ᱵᱚᱱ ᱜᱮᱫᱟ ᱜᱮᱫ ᱠᱟᱛᱮᱫ ᱚᱱᱟ ᱦᱟᱴ ᱠᱷᱟᱹᱧᱪᱤ ᱵᱮᱱᱟᱣ ᱞᱟᱹᱜᱤᱫ ᱵᱚᱱ ᱮᱦᱚᱵᱟ ᱚᱱᱟ ᱦᱚᱸ ᱦᱩᱰᱤᱧ ᱠᱷᱟᱹᱧᱪᱤ ᱥᱮ ᱢᱟᱨᱟᱝ ᱠᱷᱟᱹᱧᱪᱤ ᱵᱮᱱᱟᱣ ᱞᱟᱹᱜᱤᱫ ᱫᱚ ᱢᱟᱲᱟᱝ ᱥᱟᱭᱤᱡᱽ ᱛᱮᱵᱚᱱ ᱜᱮᱫᱟ ᱟᱨ ᱵᱚᱱ ᱵᱮᱱᱟᱣᱟ ᱟᱨ ᱚᱱᱠᱟ ᱜᱮ ᱚᱱᱟ ᱦᱟᱴᱟᱜ ᱵᱮᱱᱟᱣ ᱞᱟᱹᱜᱤᱫ ᱦᱚᱸ ᱠᱟᱹᱢᱤᱨᱮ ᱜᱟᱱᱚᱜᱼᱟ